ᱱᱤᱛᱚᱜ ᱤᱧ ᱫᱚ ᱵᱚᱸᱜᱟ ᱵᱳᱨᱳ ᱠᱚ ᱥᱚᱢᱚᱭ ᱫᱚ ᱟᱞᱛᱟ ᱯᱟᱹᱲ ᱫᱷᱩᱛᱤ ᱟᱨ ᱜᱮᱧᱡᱤ ᱤᱧ ᱫᱚ ᱦᱮᱜᱼᱮ ᱱᱤᱭᱟᱹ ᱜᱤᱧ ᱵᱮᱣᱦᱟᱨ ᱮᱫᱟ ᱟᱨ ᱟᱞᱮ ᱴᱚᱴᱷᱟᱨᱮᱱ ᱦᱚᱸ ᱚᱱᱠᱟ ᱜᱮᱦᱟᱜ ᱢᱤᱫᱵᱟᱨ ᱫᱚᱠᱚ ᱵᱮᱣᱦᱟᱨ ᱤᱫᱤᱭᱮᱫᱟ ᱠᱤᱪᱷᱩ ᱜᱟᱱ ᱦᱚᱭᱛᱳ ᱟᱞᱛᱟ ᱯᱟᱹᱲ ᱵᱟᱫ ᱠᱟᱛᱮᱜ ᱯᱟᱧᱪᱤ ᱫᱷᱩᱛᱤ ᱠᱚᱦᱚᱸ ᱠᱚ ᱵᱮᱣᱦᱟᱨᱮᱫ ᱜᱮᱭᱟ